ᱜᱚᱢᱠᱮ ᱡᱚᱦᱟᱨ ᱜᱮ ᱤᱧ ᱠᱷᱮᱛᱚ ᱢᱩᱨᱢᱩ ᱟᱛᱳ ᱢᱩᱨᱜᱟᱹ ᱜᱷᱩᱴᱩ ᱠᱷᱚᱱᱤᱧ ᱢᱮᱱᱮᱫᱼᱟ ᱤᱧ ᱯᱮᱱ ᱠᱟᱨᱰ ᱤᱧ ᱮᱯᱞᱟᱭ ᱞᱮᱫ ᱛᱟᱦᱮᱱ ᱟᱫᱚ ᱚᱱᱟᱜᱮ ᱦᱩᱭᱟᱠᱟᱱᱟ ᱥᱮ ᱵᱟᱝᱼᱟ ᱟᱨ ᱤᱧᱟᱹᱜ ᱰᱮᱴ ᱚᱯᱷ ᱵᱟᱨᱛᱷ ᱫᱚ ᱦᱩᱭᱩᱜ ᱠᱟᱱᱟ ᱱᱟᱭᱤᱱᱴᱤᱱ ᱥᱮᱵᱷᱮᱱᱴᱤ ᱮᱭᱤᱴ ᱩᱢᱮᱨ ᱛᱤᱧᱫᱚ ᱯᱷᱤᱯᱽᱴᱤ ᱳᱣᱟᱱ ᱟᱫᱚ ᱤᱧ ᱡᱟᱦᱟᱸ ᱯᱮᱱ ᱠᱟᱨᱰ ᱱᱤᱛᱳᱜ ᱟᱹᱰᱤ ᱥᱚᱯᱛᱚᱧ ᱞᱟᱹᱠᱛᱤᱜ ᱠᱟᱱᱟ ᱟᱨ ᱡᱟᱭᱦᱳᱠ ᱤᱧᱟᱹᱜ ᱯᱷᱳᱱ ᱯᱮ ᱨᱤᱥᱤᱵᱷ ᱠᱮᱫᱟ ᱟᱹᱰᱤ ᱨᱟᱹᱥᱠᱟᱹᱧ ᱵᱩᱡᱷᱟᱹᱣᱟ ᱟᱫᱚ ᱚᱱᱟ ᱟᱹᱰᱤ ᱡᱳᱨ ᱞᱟᱹᱠᱛᱤᱜ ᱠᱟᱱᱟ ᱚᱱᱟ ᱴᱟᱭᱤᱢ ᱡᱟᱹᱱᱤᱨᱮᱦᱚᱸ ᱤᱧ ᱧᱟᱢ ᱠᱷᱟᱱ ᱟᱹᱰᱤ ᱱᱟᱯᱟᱭᱚᱜᱼᱟ ᱟᱫᱚ ᱤᱧᱟᱹᱜ ᱱᱟᱢᱵᱟᱨ ᱫᱚ ᱦᱟᱸᱜ ᱤᱧ ᱞᱟᱹᱭᱮᱜᱼᱟ ᱚᱨ ᱮ ᱵᱤ ᱥᱮᱵᱷᱮᱱ ᱮᱭᱤᱴ ᱱᱟᱭᱤᱱ ᱯᱷᱳᱨ